ᱟᱹᱞᱤᱧ ᱫᱚ ᱵᱮᱥᱤ ᱥᱟᱹᱜᱤᱧ ᱥᱟᱹᱜᱤᱧ ᱵᱟᱭᱤᱠ ᱛᱮᱫᱚ ᱵᱟᱹᱞᱤᱧ ᱪᱟᱞᱟᱜ ᱟᱠᱟᱱᱟ ᱟᱞᱮ ᱱᱚᱸᱰᱮ ᱜᱷᱟᱴᱥᱤᱞᱟᱹ ᱠᱷᱚᱱᱟᱜ ᱡᱟᱹᱫᱩᱜᱚᱲᱟ ᱨᱟᱡᱽᱱᱚᱜᱚᱨ ᱰᱩᱢᱩᱨᱤᱭᱟᱹ ᱢᱚᱥᱟᱵᱚᱱᱤ ᱱᱤᱭᱟᱹ ᱥᱩᱨ ᱥᱩᱨ ᱠᱚᱨᱮ ᱜᱮᱞᱤᱧ ᱪᱟᱞᱟᱣ ᱟᱠᱟᱱᱟ ᱟᱨ ᱟᱹᱞᱤᱧ ᱫᱚ ᱵᱟᱭᱤᱠᱛᱮ ᱪᱟᱞᱟᱜ ᱟᱹᱞᱤᱧ ᱵᱮᱥ ᱞᱤᱧ ᱵᱩᱷᱟᱹᱣᱟ